ᱫᱟᱬᱟ ᱫᱚ ᱱᱚᱝᱠᱟ ᱟᱭᱢᱟ ᱜᱚᱴᱮᱡ ᱡᱟᱭᱜᱟ ᱜᱮ ᱫᱟᱬᱟ ᱵᱟᱲᱟ ᱦᱩᱭ ᱠᱟᱱᱟ ᱥᱮ ᱱᱤᱝᱠᱟ ᱜᱟᱹᱰᱤ ᱠᱚᱛᱮ ᱦᱚᱸ ᱥᱮ ᱱᱚᱝᱠᱟ ᱛᱟᱲᱟᱢ ᱠᱚᱛᱮ ᱦᱚᱸ ᱥᱮ ᱱᱤᱝᱠᱟ ᱰᱟᱦᱟᱨ ᱠᱚᱨᱮᱜ ᱦᱚᱸ ᱟᱹᱰᱤ ᱟᱯᱟᱫᱼᱵᱤᱯᱚᱫ ᱦᱩᱭ ᱵᱟᱲᱟ ᱠᱟᱱᱟ ᱥᱮ ᱱᱤᱝᱠᱟ ᱵᱩᱨᱩ ᱫᱮᱡᱚᱜ ᱡᱚᱠᱷᱚᱡ ᱦᱚᱸ ᱟᱹᱰᱤ ᱟᱹᱰᱤ ᱦᱚᱭ ᱞᱚᱞᱚ ᱥᱮ ᱥᱤᱛᱩᱝ ᱠᱟᱜ ᱟᱭ ᱟᱫᱚ ᱚᱱᱟ ᱠᱚ ᱡᱟᱭᱜᱟ ᱨᱮ ᱫᱟᱜ ᱠᱚ ᱵᱟᱝ ᱧᱮᱧᱟᱢ ᱵᱟᱲᱟᱣ ᱠᱟᱱᱟ ᱠᱚᱥᱴᱚ ᱵᱩᱡᱷᱟᱹᱣ ᱵᱟᱲᱟᱣ ᱠᱟᱱᱟ ᱚᱱᱠᱟᱛᱮ ᱟᱨᱦᱚᱸ ᱟᱭᱢᱟ ᱜᱳᱴᱟ ᱜᱟᱱ ᱡᱟᱭᱜᱟ ᱨᱮᱜᱮ ᱥᱮ ᱥᱚᱦᱚᱨ ᱵᱟᱡᱟᱨ ᱨᱮ ᱪᱟᱞᱟᱣ ᱠᱟᱛᱮᱫ ᱚᱠᱟ ᱫᱚ ᱰᱟᱦᱟᱨ ᱟᱫ ᱠᱟᱱᱟ ᱥᱮ ᱰᱟᱦᱟᱨ ᱵᱟᱝ ᱧᱮᱞ ᱠᱟᱱᱟ ᱚᱱᱟ ᱠᱚ ᱵᱮᱯᱟᱨ ᱠᱟᱛᱮᱫ ᱟᱹᱰᱤ ᱟᱭᱢᱟᱜᱟᱱ ᱫᱷᱟᱠᱠᱟ ᱯᱟᱲᱟᱣ ᱠᱟᱱᱟ ᱥᱮ ᱦᱚᱨ ᱨᱮᱦᱚᱸ ᱚᱱᱠᱟ ᱡᱚᱢᱟᱜ ᱠᱚᱦᱚᱸ ᱵᱟᱝ ᱧᱟᱢ ᱵᱟᱲᱟᱣ ᱠᱟᱱᱟ ᱥᱮ ᱱᱤᱝᱠᱟᱜᱮ ᱟᱨᱦᱚᱸ ᱮᱴᱟᱜ ᱫᱤᱥᱚᱢ ᱦᱚᱸ ᱥᱮᱱ ᱵᱟᱲᱟ ᱦᱩᱭ ᱞᱮᱱᱟ ᱠᱟᱹᱢᱤ ᱠᱚ ᱚᱠᱟ ᱫᱚ ᱵᱚᱨᱥᱟ ᱫᱤᱱ ᱦᱚᱸ ᱚᱱᱠᱟᱜᱮ ᱟᱹᱰᱤᱜᱮ ᱠᱚᱥᱴᱚ ᱦᱩᱭᱩᱜ ᱠᱟᱱ ᱛᱟᱦᱮᱱᱟ ᱫᱟᱜ ᱮᱜ ᱠᱟᱱ ᱛᱟᱦᱮᱱᱟᱭ ᱦᱚᱭ ᱦᱩᱰᱩᱨ ᱵᱤᱡᱽᱞᱤᱭᱮᱜ ᱠᱟᱱ ᱛᱟᱦᱮᱱᱟᱭ ᱤᱱᱟᱹ ᱠᱚ ᱤᱥᱤᱱ ᱛᱮ ᱠᱟᱹᱢᱤ ᱠᱚ ᱵᱟᱝ ᱦᱩᱭᱩᱜᱚᱜ ᱠᱟᱱ ᱛᱟᱦᱮᱱᱟ ᱥᱮ ᱱᱚᱝᱠᱟ ᱜᱮ ᱟᱨᱦᱚᱸ ᱟᱭᱢᱟ ᱟᱹᱰᱤ ᱟᱹᱰᱤᱜᱟᱱᱠᱚᱥᱴᱚ ᱨᱮ ᱯᱟᱲᱟᱣ ᱦᱩᱭ ᱠᱟᱱᱟ ᱱᱚᱝᱠᱟᱜᱮ ᱥᱮ ᱱᱤᱝᱠᱟᱜᱮ ᱟᱨᱦᱚᱸ ᱟᱹᱰᱤ ᱟᱭᱢᱟ ᱜᱟᱱ ᱜᱮ ᱠᱚᱥᱴᱚ ᱵᱩᱡᱷᱟᱹᱣ ᱵᱟᱲᱟ ᱠᱟᱱᱟ